ᱤᱧᱟᱹᱜ ᱴᱚᱴᱷᱟ ᱨᱮᱭᱟᱜ ᱦᱚᱲᱢᱚ ᱥᱟᱶᱟᱨ ᱵᱚᱱᱫᱮᱡᱽ ᱨᱮ ᱦᱟᱹᱞᱤ ᱠᱤᱪᱷᱩ ᱩᱛᱱᱟᱹᱣ ᱟᱠᱟᱱ ᱥᱟᱛᱟᱢ ᱠᱚᱫᱚ ᱦᱩᱭᱩᱜ ᱠᱟᱱᱟ ᱞᱟᱦᱟ ᱛᱮᱫᱚ ᱧᱩᱛᱩᱢ ᱚᱞ ᱞᱟᱹᱜᱤᱫ ᱞᱟᱹᱭᱤᱱ ᱦᱩᱭᱩᱜ ᱛᱟᱦᱮᱱᱟ ᱱᱮᱛᱟᱨ ᱫᱚ ᱚᱱᱞᱟᱭᱤᱱ ᱛᱮᱦᱚᱸ ᱜᱟᱱᱚᱜ ᱠᱟᱱᱟ ᱟᱨ ᱦᱟᱥᱯᱟᱛᱟᱞ ᱪᱟᱞᱟᱣ ᱞᱟᱹᱜᱤᱫ ᱜᱟᱹᱰᱤ ᱜᱷᱚᱲᱟ ᱠᱚ ᱵᱟᱝ ᱧᱟᱯᱟᱢ ᱛᱟᱦᱮᱱᱟ ᱱᱮᱛᱟᱨ ᱫᱚ ᱮᱢᱵᱩᱞᱮᱱᱥ ᱠᱚ ᱵᱮᱵᱚᱛᱷᱟ ᱟᱠᱟᱫᱟ ᱟᱨ ᱨᱩᱜᱤ ᱠᱚ ᱧᱮᱞ ᱞᱟᱹᱜᱤᱫ ᱞᱟᱦᱟ ᱛᱮᱫᱚ ᱡᱚᱱᱛᱨᱚᱯᱟᱹᱛᱤ ᱠᱚ ᱵᱟᱝ ᱛᱟᱦᱮᱸ ᱠᱟᱱᱟ ᱱᱮᱛᱟᱨ ᱠᱚ ᱟᱹᱜᱩ ᱟᱠᱟᱫᱟ ᱤᱧ ᱫᱚ ᱡᱟᱣᱜᱮ ᱦᱟᱥᱯᱟᱛᱟᱞ ᱫᱩᱧ ᱪᱟᱞᱟᱜ ᱜᱮᱭᱟ ᱚᱸᱰᱮ ᱡᱟᱦᱟᱸ ᱩᱛᱱᱟᱹᱣ ᱠᱚ ᱱᱮᱛᱟᱨ ᱧᱮᱞ ᱧᱟᱢᱚᱜ ᱠᱟᱱᱟ ᱚᱱᱟ ᱫᱚ ᱦᱩᱭᱩᱜ ᱠᱟᱱᱟ ᱞᱟᱦᱟ ᱛᱮᱫᱚ ᱚᱲᱟᱜ ᱠᱚ ᱵᱟᱝ ᱛᱟᱦᱮᱸ ᱠᱟᱱᱟ ᱱᱮᱛᱟᱨ ᱫᱚ ᱚᱲᱟᱜ ᱠᱚ ᱠᱚ ᱛᱮᱭᱟᱨ ᱟᱠᱟᱫᱟ ᱟᱨ ᱡᱟᱦᱟᱸ ᱨᱮ ᱨᱩᱜᱤ ᱠᱚ ᱧᱮᱞ ᱠᱚ ᱛᱟᱦᱮᱱᱟ ᱚᱱᱮ ᱯᱚᱨᱤᱥᱠᱟᱨ ᱯᱚᱨᱤᱪᱷᱚᱱᱱᱚ ᱵᱟᱝ ᱛᱟᱦᱮᱸ ᱠᱟᱱᱟ ᱱᱮᱛᱟᱨ ᱫᱚ ᱟᱹᱰᱤ ᱜᱮ ᱯᱚᱨᱤᱥᱠᱟᱨ ᱯᱚᱨᱤᱪᱷᱚᱱᱱᱚ ᱠᱚ ᱫᱚᱦᱚᱭᱮᱫᱟ ᱟᱨ ᱨᱩᱜᱤ ᱠᱚᱦᱚᱸ ᱞᱟᱦᱟ ᱛᱮᱫᱚ ᱵᱷᱟᱜᱮ ᱞᱮᱠᱟᱛᱮ ᱫᱚ ᱵᱟᱠᱚ ᱧᱮᱞ ᱠᱚ ᱛᱟᱦᱮᱱᱟ ᱱᱮᱛᱟᱨ ᱫᱚ ᱚᱱᱟ ᱵᱮᱵᱚᱥᱛᱟ ᱠᱚᱫᱚ ᱟᱹᱰᱤ ᱵᱷᱟᱜᱮ ᱛᱟᱜᱮ ᱦᱩᱭᱩᱜ ᱠᱟᱱᱟ